ᱟᱞᱮ ᱥᱩᱨ ᱠᱚᱨᱮ ᱱᱚᱣᱟ ᱠᱚ ᱟᱹᱰᱤ ᱰᱷᱮᱨ ᱦᱟᱴ ᱢᱮᱱᱟᱜᱼᱟ ᱡᱟᱦᱟᱸ ᱞᱮᱠᱟ ᱟᱞᱮ ᱥᱩᱨ ᱨᱮ ᱢᱮᱱᱟᱜᱼᱟ ᱜᱳᱵᱤᱱᱫᱯᱩᱨ ᱦᱟᱴ ᱤᱱᱟᱹ ᱥᱩᱨ ᱨᱮ ᱢᱮᱱᱟᱜᱼᱟ ᱢᱤᱫᱴᱟᱝ ᱨᱟᱡᱽᱱᱚᱜᱚᱨ ᱦᱟᱴ ᱟᱨᱚ ᱢᱮᱱᱟᱜᱼᱟ ᱪᱟᱭᱵᱟᱥᱟ ᱦᱟᱴ ᱟᱨ ᱢᱤᱫᱴᱟᱝ ᱢᱮᱱᱟᱜᱼᱟ ᱡᱟᱦᱟᱸ ᱫᱚ ᱡᱚᱛᱚ ᱠᱷᱚᱱ ᱢᱟᱨᱟᱝᱟ ᱦᱚᱞᱫᱤ ᱯᱩᱠᱩᱨ ᱦᱟᱴ ᱚᱱᱟ ᱦᱟᱴ ᱨᱮᱫᱚ ᱦᱩᱰᱤᱧ ᱦᱩᱰᱤᱧ ᱥᱟᱢᱟᱱ ᱠᱷᱚᱱ ᱢᱟᱨᱟᱝ ᱢᱟᱨᱟᱝ ᱥᱟᱢᱟᱱ ᱫᱷᱟᱹᱵᱤᱡ ᱡᱚᱛᱚᱣᱟᱜ ᱜᱮ ᱧᱟᱢᱚᱜᱼᱟ ᱚᱱᱟ ᱨᱮᱫᱚ ᱚᱸᱰᱮ ᱚᱱᱟ ᱦᱟᱴ ᱨᱮᱫᱚ ᱥᱚᱵᱽᱡᱤ ᱠᱚ ᱡᱟᱦᱟᱸ ᱠᱚ ᱫᱚᱠᱟᱱᱟ ᱚᱱᱟ ᱫᱚ ᱵᱷᱮᱜᱟᱨ ᱥᱮᱫ ᱨᱮ ᱞᱟᱜᱟᱜᱼᱟ ᱟᱨ ᱡᱟᱦᱟᱱᱟᱜ ᱥᱟᱢᱟᱱ ᱠᱚ ᱵᱷᱮᱱᱴᱤ ᱠᱚ ᱰᱮᱠᱪᱤ ᱠᱚ ᱡᱟᱦᱟᱸ ᱩᱛᱩ ᱵᱟᱥᱟᱝ ᱪᱚᱸᱫᱟ ᱵᱟᱥᱟᱝ ᱟᱜ ᱠᱚ ᱥᱟᱢᱟᱱ ᱠᱚ ᱚᱱᱟ ᱠᱚ ᱚᱱᱟ ᱫᱚᱠᱟᱱ ᱠᱚ ᱢᱤᱫ ᱥᱮᱫ ᱨᱮ ᱞᱟᱜᱟᱜᱼᱟ ᱟᱨᱚ ᱞᱩᱜᱽᱲᱤ ᱞᱟᱯᱚ ᱡᱟᱦᱟᱸ ᱞᱮᱠᱟ ᱯᱷᱩᱴᱟᱹ ᱠᱟᱪᱟ ᱦᱩᱰᱤᱧ ᱜᱤᱫᱽᱨᱟᱹ ᱫᱚᱛᱚ ᱠᱚ ᱥᱟᱹᱲᱤ ᱠᱚ ᱯᱟᱹᱧᱪᱤ ᱥᱟᱹᱲᱤ ᱠᱚ ᱚᱱᱟ ᱠᱚᱦᱚᱸ ᱚᱱᱟ ᱞᱩᱜᱽᱲᱤ ᱞᱩᱜᱽᱲᱤ ᱫᱚᱠᱟᱱ ᱚᱱᱟ ᱠᱚᱦᱚᱸ ᱵᱷᱮᱜᱟᱨ ᱵᱷᱮᱜᱟᱨ ᱨᱮ ᱢᱮᱱᱟᱜᱼᱟ ᱟᱨ ᱞᱩᱜᱽᱲᱤ ᱞᱟᱯᱚ ᱦᱟᱴ ᱠᱚ ᱦᱟᱴ ᱥᱟᱦᱟᱨᱮ ᱚᱱᱟ ᱥᱟᱦᱟᱨᱮ ᱢᱤᱫᱴᱟᱹᱝ ᱟᱹᱰᱤ ᱢᱟᱨᱟᱝ ᱮᱨᱤᱭᱟ ᱨᱮ ᱢᱮᱱᱟᱜᱼᱟ ᱡᱟᱦᱟᱸ ᱫᱚ ᱯᱟᱹᱥᱩ ᱯᱚᱥᱩ ᱠᱚᱠᱚ ᱤᱭᱟᱹ ᱠᱚᱣᱟ ᱦᱟᱴ ᱠᱚᱣᱟ ᱠᱚ ᱚᱸᱰᱮ ᱫᱚ ᱥᱤᱢ ᱢᱮᱨᱚᱢ ᱟᱨ ᱵᱷᱮᱰᱟ ᱠᱚ ᱠᱷᱟᱹᱥᱤ ᱠᱚ ᱰᱟᱝᱨᱤ ᱠᱚ ᱩᱱᱠᱩ ᱠᱚ ᱦᱟᱴ ᱠᱚᱣᱟ ᱟᱨ ᱟᱨ ᱚᱱᱟ ᱥᱟᱦᱟᱨᱮ ᱢᱤᱫᱴᱟᱝ ᱩᱱᱠᱩ ᱰᱟᱝᱨᱤ ᱡᱤᱞ ᱠᱚ ᱥᱩᱠᱨᱤ ᱡᱤᱞ ᱠᱚ ᱚᱱᱟ ᱠᱚᱦᱚᱸ ᱧᱟᱢᱚᱜᱼᱟ ᱟᱨ ᱚᱱᱟ ᱩᱛᱩ ᱵᱟᱥᱟᱝ ᱞᱟᱹᱜᱤᱫ ᱛᱮᱦᱚᱸ ᱚᱱᱟᱦᱚᱸ ᱡᱳᱜᱟᱲ ᱠᱚ ᱢᱮᱱᱟᱜᱼᱟ ᱚᱸᱰᱮ ᱠᱚ ᱩᱛᱩ ᱵᱟᱥᱟᱝ ᱠᱟᱛᱮ ᱠᱚ ᱚᱸᱰᱮ ᱠᱚ ᱡᱚᱢ ᱫᱟᱲᱮᱭᱟᱜᱼᱟ ᱟᱨ ᱢᱤᱫ ᱥᱟᱦᱟ ᱨᱮᱫᱚ ᱦᱟᱺᱰᱤ ᱦᱟᱺᱰᱤ ᱠᱚᱠᱚ ᱟᱹᱠᱷᱨᱤᱧᱟ ᱦᱟᱺᱰᱤ ᱠᱚ ᱡᱟᱦᱟᱸᱭ ᱡᱩᱫᱤ ᱦᱟᱺᱰᱤ ᱥᱤᱛᱩᱝ ᱞᱚᱞᱚ ᱨᱮ ᱦᱟᱺᱰᱤ ᱠᱚ ᱧᱩ ᱥᱟᱱᱟ ᱠᱚᱣᱟ ᱮᱱᱠᱷᱟᱱᱡᱩᱫᱤ ᱛᱟᱝ ᱦᱟᱺᱰᱤ ᱧᱩ ᱥᱟᱱᱟᱭᱮ ᱠᱷᱟᱱ ᱛᱟᱝ ᱦᱟᱺᱰᱤ ᱦᱚᱭ ᱧᱩᱭᱟ ᱟᱨ ᱡᱩᱫᱤ ᱵᱚᱰᱚᱡ ᱢᱮᱞᱟ ᱟᱜ ᱧᱩ ᱥᱟᱱᱟᱭᱮ ᱠᱷᱟᱱ ᱩᱱᱤ ᱵᱚᱰᱚᱡ ᱢᱮᱞᱟ ᱟᱜ ᱦᱟᱺᱰᱤ ᱦᱚᱸᱭ ᱧᱩ ᱫᱟᱲᱮᱭᱟᱜᱼᱟ ᱟᱨ ᱥᱟᱦᱟ ᱯᱚᱨᱮ ᱫᱚ ᱚᱱᱛᱮ ᱫᱚ ᱤᱭᱟᱹ ᱠᱚ ᱟᱹᱰᱤᱜᱟᱱ ᱥᱚᱵᱽᱡᱤ ᱢᱟᱨᱠᱮᱴ ᱠᱚ ᱥᱟᱥᱟᱝ ᱢᱚᱥᱞᱟ ᱟᱜ ᱠᱚ ᱨᱚᱦᱚᱲ ᱨᱚᱦᱚᱲ ᱦᱟᱹᱠᱩ ᱠᱚ ᱟᱹᱰᱤᱜᱟᱱ ᱚᱱᱟᱫᱚ ᱟᱹᱰᱤ ᱢᱟᱨᱟᱝ ᱦᱟᱴ ᱠᱟᱱ ᱫᱚ ᱮᱱᱠᱷᱟᱱ ᱟᱹᱰᱤ ᱟᱹᱰᱤ ᱡᱷᱟᱹᱞ ᱛᱮ ᱟᱹᱰᱤ ᱥᱮᱬᱟ ᱢᱟᱨᱠᱮᱴ ᱠᱟᱱᱟ ᱟᱨ ᱚᱱᱟ ᱦᱟᱴ ᱚᱱᱟ ᱢᱟᱨᱠᱮᱴ ᱨᱮᱫᱚ ᱡᱚᱛᱚᱣᱟᱜ ᱜᱮ ᱧᱟᱢᱚᱜᱼᱟ